ᱦᱮᱸ ᱤᱧ ᱦᱚᱸ ᱟᱞᱮ ᱴᱚᱴᱷᱟ ᱨᱮ ᱱᱚᱣᱟ ᱨᱚᱛᱚᱱᱯᱩᱨ ᱦᱟᱴᱨᱮ ᱟᱹᱰᱤ ᱟᱭᱢᱟ ᱠᱟᱪᱲᱟ ᱡᱚᱵᱨᱟ ᱠᱟᱜᱚᱡᱽ ᱠᱚᱜᱮ ᱟᱭᱢᱟ ᱚᱱᱠᱟᱱ ᱠᱟᱴᱟ ᱠᱟᱹᱴᱩᱣᱟᱹᱜ ᱡᱟᱭᱜᱟ ᱧᱮᱞ ᱟᱠᱟᱫ ᱜᱮᱭᱟ ᱟᱨ ᱟᱹᱰᱤ ᱟᱭᱢᱟ ᱨᱚᱠᱚᱢ ᱚᱱᱠᱟ ᱥᱮᱭᱟ ᱡᱤᱱᱤᱥ ᱢᱮᱱᱟᱜᱼᱟ ᱥᱮ ᱫᱩᱢᱠᱟ ᱫᱩᱫᱷᱟᱱᱤᱪᱩᱠ ᱚᱱᱟ ᱠᱚᱨᱮᱧ ᱧᱮᱞ ᱟᱠᱟᱫ ᱜᱮᱭᱟ ᱜᱚᱴᱟ ᱵᱟᱨᱦᱮᱴ ᱯᱟᱹᱠᱩᱲ ᱢᱚᱦᱮᱥᱯᱩᱨ ᱜᱚᱴᱟ ᱟᱹᱰᱤ ᱵᱟᱹᱲᱤᱡ ᱵᱟᱹᱲᱤᱡ ᱡᱟᱜᱟᱨᱮ ᱟᱹᱰᱤ ᱟᱭᱢᱟ ᱜᱷᱩᱜᱽᱱᱤ ᱯᱞᱮᱴ ᱪᱮᱫ ᱠᱚᱪᱚ ᱟᱹᱰᱤ ᱟᱭᱢᱟ ᱤᱭᱟᱹᱧ ᱧᱮᱞ ᱟᱠᱟᱫᱟ ᱟᱨ ᱟᱹᱰᱤ ᱟᱭᱢᱟ ᱧᱮᱞ ᱠᱟᱛᱮ ᱤᱧ ᱤᱭᱟᱹᱣᱟᱠᱟᱜᱼᱟ ᱟᱨ ᱩᱱᱟᱹᱜ ᱠᱚᱥᱴᱚ ᱤᱧ ᱛᱟᱦᱮᱸ ᱠᱟᱱᱟ ᱢᱤᱫᱴᱮᱱ ᱡᱟᱜᱟᱨᱮ ᱚᱱᱠᱟ ᱡᱚᱢ ᱨᱮᱱᱟᱜ ᱡᱟᱦᱟᱱ ᱴᱷᱤᱠᱟᱹᱱ ᱜᱮ ᱵᱟᱝ ᱟᱨ ᱚᱱᱟ ᱧᱮᱞ ᱛᱮ ᱱᱩᱱᱟᱹᱜ ᱫᱤᱨᱤᱠ ᱵᱚᱞᱮ ᱱᱩᱱᱟᱹᱜ ᱟᱹᱲᱤᱥᱤᱧ ᱟᱹᱭᱠᱟᱹᱣᱟ ᱪᱤᱠᱟᱹᱭᱟᱢ ᱤᱧ ᱥᱮᱱ ᱠᱟᱛᱮ ᱚᱸᱰᱮ ᱵᱷᱟᱲᱟᱨᱤᱧ ᱛᱟᱦᱮᱱ ᱠᱟᱱ ᱛᱟᱦᱮᱱᱟ ᱪᱤᱠᱟᱹᱭᱟᱢ ᱟᱨ ᱵᱷᱟᱲᱟ ᱚᱲᱟᱜ ᱢᱟ ᱵᱟᱹᱱᱩᱜᱼᱟ ᱮᱸᱰᱮ ᱠᱟᱪᱲᱟ ᱡᱟᱭᱜᱟ ᱨᱮᱜᱮᱧ ᱯᱟᱲᱟᱣ ᱟᱠᱟᱱᱟ ᱟᱨ ᱤᱧᱟᱹᱜ ᱟᱹᱰᱤ ᱞᱟᱹᱠᱛᱤ ᱠᱟᱹᱢᱤ ᱛᱟᱦᱮᱸ ᱠᱟᱱᱟ ᱚᱸᱰᱮ ᱪᱮᱠᱟᱭᱟᱢ ᱚᱱᱠᱟᱜᱮ ᱥᱚ ᱥᱤᱬᱤᱡ ᱫᱮᱭᱟ ᱠᱟᱛᱮ ᱮᱝᱠᱟ ᱛᱮᱜᱮᱧ ᱛᱟᱦᱮᱸ ᱭᱮᱱᱟ ᱟᱨ ᱡᱚᱛᱚ ᱠᱷᱚᱡ ᱢᱟᱲᱟᱝ ᱡᱤᱱᱤᱥ ᱫᱚ ᱠᱟᱱᱟ ᱡᱮ ᱤᱧᱟᱹᱜ ᱚᱠᱟ ᱠᱟᱹᱢᱤ ᱦᱚᱨᱟ ᱛᱟᱦᱮᱸ ᱠᱟᱱᱟ ᱚᱱᱟ ᱯᱩᱨᱟᱹᱣ ᱮᱱᱟ ᱪᱮᱠᱟᱭᱟᱢ ᱥᱚ ᱥᱤᱬᱤᱡ ᱫᱮᱭᱟ ᱠᱟᱛᱮ ᱚᱱᱟ ᱫᱚ ᱫᱮᱭᱟ ᱠᱟᱛᱮ ᱠᱟᱹᱢᱤ ᱯᱟᱨᱚᱢᱮᱱᱟ ᱚᱱᱟᱜᱮ ᱱᱟᱯᱟᱭ ᱠᱟᱛᱷᱟ ᱟᱨ ᱚᱲᱟᱜ ᱫᱩᱣᱟᱹᱨ ᱨᱮ ᱡᱮᱥᱤᱧ ᱛᱟᱦᱮᱱ ᱠᱷᱟᱱ ᱚᱲᱟᱜ ᱩᱢᱩᱞ ᱨᱮ ᱫᱤᱱᱟᱹᱢ ᱜᱮ ᱚᱲᱟᱜ ᱫᱚᱞᱮ ᱪᱷᱚᱸᱪ ᱟᱞᱮ ᱢᱟᱰᱚᱱᱟᱞᱮ ᱟᱨ ᱡᱚᱜᱽ ᱟᱞᱮ ᱨᱟᱪᱟᱭᱞᱮ ᱥᱮ ᱯᱚᱛᱟᱣ ᱟᱞᱮ ᱞᱩᱭᱩᱝ ᱟᱞᱮ ᱟᱹᱰᱤ ᱢᱚᱡᱽ ᱚᱲᱟᱜ ᱨᱮᱫᱚ ᱞᱮ ᱫᱚᱦᱚᱭᱟ ᱟᱨ ᱥᱮ ᱰᱟᱦᱟᱨ ᱠᱚᱦᱚᱸ ᱟᱹᱰᱤ ᱢᱚᱡᱽ ᱡᱚᱜᱽ ᱥᱟᱯᱷᱟ ᱠᱟᱛᱮ ᱜᱩᱨᱩᱡ ᱥᱟᱯᱷᱟ ᱠᱟᱛᱮ ᱪᱷᱟᱴᱠᱟ ᱠᱚᱦᱚᱸ ᱟᱹᱰᱤ ᱥᱟᱯᱷᱟ ᱥᱟᱹᱯᱷᱤ ᱛᱟᱦᱮᱱᱟ ᱵᱷᱤᱛ ᱠᱚ ᱚᱲᱟᱜ ᱠᱚ ᱟᱹᱰᱤ ᱢᱚᱡᱽ ᱡᱷᱚᱞ ᱠᱚ ᱡᱚᱛᱚᱞᱮ ᱢᱚᱡᱽ ᱜᱮᱞᱮ ᱥᱟᱯᱟᱭᱟ ᱟᱨ ᱚᱱᱟᱛᱮ ᱟᱞᱮ ᱫᱚ ᱥᱚᱯᱛᱟ ᱨᱮ ᱯᱮ ᱫᱷᱟᱢ ᱜᱟᱱ ᱚᱲᱟᱜ ᱞᱮ ᱞᱩᱭᱩᱢ ᱩᱰᱩᱠᱟ ᱟᱨ ᱯᱤᱸᱰᱟᱹ ᱠᱚ ᱜᱚᱴᱟ ᱨᱟᱪᱟ ᱠᱚ ᱟᱨ ᱠᱤᱪᱨᱤᱡ ᱠᱷᱟᱹᱰᱟᱹ ᱠᱚ ᱢᱚᱡᱽ ᱜᱮᱞᱮ ᱥᱟᱯᱷᱟᱭᱟ ᱠᱟᱜᱚᱡᱽ ᱠᱟᱪᱲᱟ ᱠᱚᱪᱲᱟ ᱠᱚ ᱚᱱᱟ ᱠᱚᱨᱮ ᱵᱟᱞᱮ ᱫᱚᱦᱚ ᱠᱟᱜᱼᱟ ᱚᱱᱟᱫᱚ ᱡᱚᱛᱚᱞᱮ ᱜᱤᱰᱤ ᱠᱟᱜᱼᱟ ᱟᱨ ᱵᱟᱠᱷᱟᱡ ᱫᱚᱞᱮ ᱡᱮᱨᱮᱫᱟᱜᱼᱟ ᱚᱱᱟᱫᱚ ᱠᱷᱮᱛ ᱨᱮᱦᱚᱸ ᱵᱟᱝ ᱪᱟᱞᱟᱜᱼᱟ ᱥᱮᱭᱟ ᱢᱮᱭᱟ ᱚᱱᱟ ᱤᱭᱟᱹ ᱵᱟᱠᱷᱟᱡ ᱠᱷᱮᱛ ᱨᱮ ᱜᱤᱰᱤ ᱞᱮᱠᱷᱟᱱ ᱚᱱᱟ ᱥᱮᱭᱟ ᱪᱟᱵᱟᱜᱼᱟ ᱥᱮ ᱦᱳᱲᱳ ᱠᱚᱦᱚᱸ ᱵᱟᱝ ᱦᱩᱭᱩᱜᱼᱟ ᱟᱫᱚ ᱚᱱᱟᱛᱮ ᱟᱞᱮᱫᱚ ᱚᱲᱟᱜ ᱨᱮᱱᱟᱜ ᱡᱤᱱᱤᱥ ᱠᱚᱫᱚ ᱢᱚᱡᱽ ᱜᱮᱞᱮ ᱥᱟᱯᱷᱟ ᱥᱟᱹᱯᱷᱤᱭᱟ ᱟᱨ ᱵᱟᱡᱟᱨ ᱨᱮᱱᱟᱜ ᱡᱤᱱᱤᱥ ᱫᱚ ᱪᱤᱠᱟᱹᱢ ᱥᱟᱯᱷᱟ ᱥᱟᱹᱯᱷᱤᱭᱟ ᱵᱟᱡᱟᱨ ᱨᱮᱫᱚ ᱟᱭᱢᱟ ᱨᱚᱠᱚᱢ ᱦᱚᱲ ᱠᱚ ᱛᱟᱦᱮᱱᱟ ᱢᱤᱫ ᱦᱚᱲ ᱢᱚᱡᱽ ᱛᱮᱢ ᱜᱤᱰᱤ ᱠᱟᱜ ᱠᱷᱟᱡ ᱩᱱᱤᱫᱚᱭ ᱢᱮᱱᱟ ᱦᱟᱹᱭ ᱡᱟᱦᱟᱸ ᱪᱤᱠᱟ ᱚᱪᱚᱜᱮ ᱤᱧ ᱫᱚ ᱱᱚᱰᱮᱜᱮᱧ ᱜᱤᱰᱤ ᱠᱟᱜᱼᱟ